ᱦᱮᱞᱳ ᱦᱮᱸ ᱚᱠᱚᱭᱴᱟᱜ ᱦᱮᱸ ᱚᱠᱚᱭ ᱚᱠᱚᱭᱮᱢ ᱨᱚᱲᱮᱫᱼᱟ ᱚᱠᱚᱭ ᱴᱷᱮᱱ ᱪᱟᱸᱫᱽ ᱢᱩᱨᱢᱩ ᱚᱠᱟ ᱠᱷᱚᱱ ᱚᱠᱟ ᱠᱷᱚᱱ ᱵᱟᱝ ᱟᱸᱡᱚᱢᱚᱜ ᱠᱟᱱᱟ ᱚᱠᱟ ᱠᱷᱚᱱᱮᱢ ᱨᱚᱲᱮᱫᱼᱟ ᱚ ᱢᱩᱨᱜᱟᱹ ᱰᱟᱸᱜᱟ ᱠᱷᱚᱱ ᱚᱻ ᱟᱫᱚ ᱪᱮᱫ ᱞᱟᱹᱠᱛᱤ ᱪᱮᱫ ᱠᱷᱚᱵᱚᱨ ᱞᱟᱹᱭ ᱢᱮ ᱚᱻ ᱞᱟᱹᱭᱟᱢ ᱪᱮᱫ ᱠᱷᱚᱵᱚᱨ ᱪᱮᱫ ᱱᱮᱴᱳᱟᱨᱠ ᱴᱟᱣᱟᱨ ᱰᱤᱥᱴᱨᱟᱵᱚᱜ ᱠᱟᱱᱟ ᱚ ᱤᱧᱟᱹᱜ ᱧᱩᱛᱩᱢ ᱫᱚ ᱞᱚᱠᱠᱷᱤᱨᱟᱢ ᱴᱩᱰᱩ ᱱᱚᱰᱮ ᱰᱮᱲᱠᱮᱰᱤ ᱨᱮ ᱤᱧᱟᱹᱜ ᱫᱚᱠᱟᱱ ᱢᱮᱱᱟᱜᱼᱟ ᱵᱟᱢ ᱵᱟᱲᱟᱭ ᱠᱟᱹᱫᱤᱧ ᱛᱮ ᱤᱧᱟᱹᱜ ᱯᱷᱳᱴᱳ ᱫᱚᱠᱟᱱ ᱢᱮᱱᱟᱜᱼᱟ ᱦᱮᱸ ᱚᱻ ᱟᱫᱚ ᱡᱟᱦᱟᱱᱟᱜ ᱢᱮᱱᱮᱫ ᱛᱟᱦᱮᱱᱟ ᱚ ᱪᱮᱫ ᱢᱟᱱᱮ ᱦᱟᱯᱷ ᱯᱷᱳᱴᱳ ᱥᱮ ᱯᱷᱩᱞ ᱯᱷᱳᱴᱳ ᱪᱮᱫ ᱞᱮᱠᱟᱱ ᱯᱷᱳᱴᱳ ᱦᱟᱯᱷ ᱯᱷᱳᱴᱳ ᱡᱩᱫᱤᱢ ᱯᱷᱳᱴᱳᱜ ᱠᱷᱟᱱ ᱫᱚ ᱢᱟᱱᱮ ᱥᱮ ᱱᱚᱣᱟ ᱥᱟᱫᱟ ᱥᱟᱫᱟ ᱜᱮᱢ ᱯᱷᱳᱴᱳᱜᱼᱟ ᱛᱚ ᱚ ᱦᱟᱯᱷ ᱯᱷᱳᱴᱳ ᱫᱚ ᱢᱤᱫ ᱯᱤᱥ ᱨᱮ ᱢᱟᱱᱮ ᱪᱷᱚ ᱴᱟᱠᱟ ᱠᱟᱹᱴᱤᱡ ᱤᱧ ᱦᱟᱛᱟᱣᱫᱟ ᱦᱮᱸ ᱦᱮᱸ ᱢᱤᱫ ᱠᱚᱯᱤ ᱨᱮ ᱦᱮᱸ ᱟᱫᱚ ᱪᱷᱚ ᱠᱚᱯᱤ ᱨᱮᱫᱚ ᱪᱷᱚ ᱠᱚᱯᱤ ᱨᱮᱫᱚ ᱞᱟᱜᱟᱜᱼᱟ ᱢᱟ ᱦᱮᱸ ᱪᱷᱮᱸᱭᱛᱨᱤᱥ ᱴᱟᱠᱟ ᱪᱷᱚᱭᱛᱤᱨᱤᱥ ᱴᱟᱠᱟ ᱦᱮᱸ ᱚ ᱡᱷᱤᱡᱽ ᱜᱮᱛᱚ ᱤᱧᱟᱹᱜ ᱫᱚᱠᱟᱱ ᱫᱚ ᱫᱤᱱᱟᱹᱢ ᱫᱤᱱᱜᱮ ᱡᱷᱤᱡᱽ ᱛᱟᱦᱮᱱᱟ ᱟᱫᱚ ᱚᱱᱟ ᱨᱚᱵᱤᱵᱟᱨ ᱪᱷᱟᱲᱟ ᱠᱟᱛᱮᱫ ᱚᱱᱟ ᱨᱚᱵᱤᱵᱟᱨ ᱨᱮ ᱵᱟᱦᱨᱮ ᱥᱮᱫ ᱠᱷᱚᱱ ᱚᱱᱠᱟ ᱜᱮ ᱟᱵᱟᱨ ᱪᱮᱫ ᱠᱚ ᱤᱧᱟᱹᱜ ᱥᱟᱢᱟᱱ ᱟᱹᱜᱩ ᱦᱩᱭᱩᱜᱼᱟ ᱫᱳᱠᱟᱱ ᱠᱚᱨᱮᱫ ᱟᱫᱚ ᱵᱟᱹᱧ ᱛᱟᱦᱮᱱᱟ ᱟᱫᱚ ᱨᱳᱵᱽᱵᱟᱨ ᱵᱟᱫᱽ ᱠᱟᱛᱮᱫ ᱫᱚ ᱡᱟᱦᱟᱸ ᱛᱤᱥ ᱜᱮᱢ ᱦᱤᱡᱩᱜ ᱩᱱ ᱨᱮᱜᱮᱢ ᱦᱮᱡ ᱫᱟᱲᱮᱭᱟᱜᱼᱟ ᱡᱟᱦᱟᱸ ᱛᱤ ᱨᱮᱜᱮ ᱤᱧᱟᱹᱜ ᱢᱟᱱᱮ ᱟᱢ ᱫᱚᱠᱟᱱ ᱨᱮᱜᱤᱧ ᱛᱟᱦᱮᱱᱟ ᱥᱟᱨᱟ ᱜᱷᱟᱹᱲᱤᱡ ᱜᱮ ᱟᱨ ᱨᱳᱵᱽᱵᱟᱨ ᱪᱷᱟᱲᱟ ᱠᱟᱛᱮᱢ ᱦᱮᱡ ᱫᱟᱲᱮᱭᱟᱜᱼᱟ ᱤᱧᱟᱹᱜ ᱫᱚᱠᱟᱱ ᱨᱮ ᱚᱥᱩᱵᱤᱫᱷᱟ ᱵᱟᱹᱱᱩᱜᱼᱟ ᱚ ᱤᱧᱟᱹᱜ ᱴᱟᱭᱤᱢ ᱫᱚ ᱠᱟᱱᱟ ᱥᱮᱛᱟᱜ ᱱᱤᱝᱠᱟ ᱛᱮ ᱢᱟᱱᱮ ᱤᱱᱠᱟ ᱱᱤᱝᱠᱟ ᱥᱟᱲᱮ ᱥᱟᱛ ᱵᱟᱡᱮ ᱜᱟᱱ ᱥᱮᱛᱟᱜ ᱤᱧ ᱡᱷᱤᱡᱽᱼᱟ ᱢᱟᱱᱮ ᱤᱱᱟᱹᱜ ᱞᱮᱠᱟᱜᱮ ᱤᱧᱟᱹᱜ ᱫᱚᱠᱟᱱ ᱫᱚ ᱠᱷᱩᱞᱟᱹᱜᱼᱟ ᱟᱫᱚ ᱛᱤᱥ ᱠᱚᱛᱮᱢ ᱦᱤᱡᱩᱜ ᱛᱮ ᱛᱤᱥ ᱠᱚᱛᱮᱢ ᱦᱤᱡᱩᱜ ᱛᱮ ᱚ ᱜᱟᱯᱟ ᱜᱟᱱ ᱴᱷᱤᱠ ᱜᱮᱟ ᱴᱷᱤᱠ ᱜᱮᱭᱟ ᱦᱤᱡᱩᱜ ᱢᱮ ᱟᱫᱚ ᱥᱟᱺᱜᱤᱧ ᱦᱚᱨ ᱠᱟᱱᱟ ᱪᱮᱫ ᱛᱮᱢ ᱦᱤᱡᱩᱜᱼᱟ ᱢᱟᱱᱮ ᱡᱟᱦᱟᱱ ᱜᱟᱹᱲᱤ ᱛᱮᱢ ᱦᱤᱡᱩᱜ ᱟᱥᱮ ᱪᱮᱫ ᱡᱟᱦᱟᱸᱭ ᱥᱟᱶ ᱠᱚ ᱟᱹᱜᱩ ᱢᱮᱭᱟ ᱚ ᱟᱪᱪᱷᱟ ᱦᱤᱡᱩᱜ ᱯᱮ ᱟᱯᱮ ᱚᱥᱩᱵᱤᱫᱷᱟ ᱵᱟᱹᱱᱩᱜᱼᱟ ᱱᱚᱰᱮ ᱤᱧᱟᱹᱜ ᱥᱴᱩᱰᱤᱭᱳ ᱨᱮᱜᱮ ᱫᱚᱠᱟᱱ ᱨᱮᱜᱮᱧ ᱛᱟᱦᱮᱱᱟ ᱟᱨ ᱦᱤᱡᱩᱜ ᱢᱮ ᱛᱚᱵᱮ ᱥᱴᱩᱰᱤᱭᱳ ᱨᱮ ᱤᱧ ᱜᱮ ᱦᱟᱸᱜ ᱤᱧ ᱯᱷᱳᱴᱳᱧ ᱩᱰᱩᱠ ᱠᱟᱛᱟᱢᱟ ᱜᱟᱯᱟ ᱜᱮ ᱦᱟᱸᱜ ᱮᱢ ᱦᱤᱡᱩᱜᱼᱟ ᱛᱚᱵᱮ ᱵᱟᱝ ᱚᱻ ᱦᱤᱡᱩᱜ ᱠᱷᱟᱱ ᱯᱟᱪᱮᱫ ᱦᱤᱡᱩᱜ ᱢᱮ ᱥᱤᱛᱩᱝ ᱠᱚ ᱠᱟᱱᱟ ᱥᱤᱛᱩᱝ ᱦᱚᱸ ᱥᱤᱛᱩᱝ ᱠᱟᱱᱟ ᱟᱹᱰᱤᱜᱮ ᱫᱚᱢᱮ ᱟᱨ ᱡᱟᱦᱟᱸᱭ ᱥᱟᱶᱜᱮᱢ ᱟᱹᱜᱩ ᱛᱟᱨᱟ ᱠᱚ ᱥᱮ ᱪᱮᱫ ᱥᱮ ᱟᱢ ᱥᱟᱶᱛᱮ ᱥᱮ ᱡᱟᱦᱟᱸᱭ ᱟᱢ ᱥᱟᱶᱛᱮ ᱵᱟᱠᱚ ᱦᱤᱡᱩᱜᱼᱟ ᱟᱪᱪᱷᱟ ᱴᱷᱤᱠ ᱜᱮᱭᱟ ᱦᱤᱡᱩᱜ ᱯᱮ ᱤᱧ ᱫᱚᱠᱟᱱ ᱨᱮᱜᱮ ᱯᱮ ᱧᱟᱢᱤᱧᱟ ᱟᱨ ᱦᱤᱡᱩᱜ ᱞᱟᱦᱟ ᱨᱮᱦᱟᱸᱜ ᱠᱟᱹᱴᱤᱡ ᱯᱮ ᱯᱷᱳᱱᱤᱧᱟᱹ ᱦᱮᱸ ᱢᱟ ᱛᱚᱵᱮ ᱦᱳᱭ ᱱᱚᱜᱼᱚᱭ ᱫᱚ ᱢᱮᱱᱟᱜᱼᱟ ᱦᱮᱸ ᱦᱳᱭ ᱴᱷᱤᱠ ᱜᱮᱭᱟ ᱦᱟᱸᱜ ᱛᱚᱵᱮ ᱦᱤᱡᱩᱜ ᱯᱮ